ᱟᱞᱮᱭᱟᱜ ᱢᱤᱫᱴᱟᱝ ᱵᱤᱨ ᱢᱮᱱᱟᱜᱼᱟ ᱚᱱᱟ ᱵᱤᱨ ᱨᱮ ᱵᱷᱟᱜᱮ ᱵᱷᱟᱜᱮ ᱥᱮᱫᱟᱭ ᱫᱚ ᱨᱟᱱ ᱨᱮᱦᱮᱫ ᱛᱮᱦᱮᱠᱟᱱᱟ ᱛᱚᱵᱮ ᱱᱤᱛ ᱫᱚ ᱚᱱᱟ ᱨᱟᱱ ᱨᱮᱦᱮᱫ ᱠᱚᱦᱚᱸ ᱵᱤᱨ ᱨᱮ ᱩᱡᱟᱹᱲ ᱪᱟᱞᱟᱜ ᱠᱷᱟᱱ ᱠᱷᱟᱡ ᱫᱚ ᱨᱮᱱ ᱨᱮᱦᱮᱫ ᱠᱚᱦᱚᱸ ᱪᱟᱵᱟ ᱤᱫᱤᱜ ᱠᱟᱱᱟ ᱡᱮᱢᱚᱱ ᱦᱮᱸᱥᱮᱞ ᱡᱮᱨ ᱥᱚᱛ ᱢᱳᱣᱞᱤ ᱛᱟᱨᱚᱯ ᱵᱤᱞᱤ ᱡᱟᱹᱱᱩᱢ ᱵᱤᱞᱤ ᱠᱩᱬᱤᱫ ᱨᱟᱢᱟ ᱪᱷᱤᱱᱤ ᱞᱤᱴᱤᱡ ᱱᱚᱣᱟ ᱠᱚ ᱱᱤᱛ ᱫᱚ ᱡᱚᱛᱚ ᱜᱮ ᱵᱟᱹᱭ ᱵᱟᱹᱭ ᱛᱮ ᱪᱟᱵᱟ ᱪᱟᱞᱟᱜ ᱠᱟᱱᱟ ᱟᱫᱚ ᱚᱱᱟ ᱡᱩᱫᱤ ᱪᱟᱵᱟ ᱪᱟᱞᱟᱜᱼᱟ ᱟᱫᱚ ᱟᱵᱚ ᱫᱚ ᱚᱱᱟ ᱠᱚ ᱡᱤᱱᱤᱥ ᱫᱚ ᱚᱠᱟᱨᱮᱵᱚᱱ ᱧᱟᱢᱟ ᱢᱟ ᱚᱱᱟ ᱫᱚ ᱡᱚᱛᱚ ᱦᱚᱲ ᱛᱮᱜᱮ ᱧᱮᱞ ᱜᱚᱴᱟᱭ ᱢᱟ